ᱤᱧᱟᱹᱜ ᱟᱛᱳ ᱨᱮ ᱵᱚᱨᱥᱟ ᱥᱚᱢᱚᱭ ᱦᱳᱲᱳ ᱞᱮ ᱨᱚᱦᱚᱭᱟ ᱥᱮᱞᱮ ᱪᱟᱥᱟ ᱚᱱᱟ ᱠᱚᱞᱮ ᱠᱤᱨᱤᱧ ᱠᱤᱨᱤᱧ ᱟᱠᱷᱨᱤᱧᱟ ᱨᱟᱵᱟᱝ ᱥᱚᱢᱚᱡ ᱦᱚᱸ ᱠᱟᱸᱪᱟ ᱥᱚᱵᱡᱤ ᱠᱚᱞᱮ ᱪᱟᱥ ᱟᱵᱟᱫᱟ ᱰᱷᱮᱬᱚᱥ ᱢᱩᱞᱟᱹ ᱵᱷᱤᱱᱰᱤ ᱠᱟᱸᱪᱟ ᱥᱚᱵᱡᱤ ᱠᱚᱞᱮ ᱪᱟᱥ ᱟᱵᱟᱫᱟ ᱵᱟᱡᱟᱨ ᱠᱮᱨᱮᱞᱮ ᱟᱠᱷᱨᱤᱧᱟ ᱴᱟᱠᱟ ᱯᱚᱭᱥᱟ ᱞᱮ ᱨᱳᱡᱽᱜᱟᱨᱟ ᱠᱤᱨᱤᱧ ᱟᱠᱷᱨᱤᱧ ᱠᱟᱛᱮ ᱡᱟᱛᱮ ᱵᱟᱨ ᱯᱚᱭᱥᱟ ᱜᱟᱱ ᱧᱟᱢᱚᱜᱼᱢᱟ ᱠᱟᱸᱪᱟ ᱥᱚᱵᱡᱤ ᱪᱮᱛᱟᱱ ᱨᱮᱜᱮ ᱱᱤᱨᱵᱷᱚᱨᱟᱭ ᱟᱞᱮᱭᱟᱜ ᱚᱲᱟᱜ ᱥᱚᱝᱥᱟᱨ ᱠᱚᱦᱚᱸ ᱪᱟᱞᱟᱜ ᱛᱟᱞᱮᱭᱟ ᱩᱛᱩ ᱠᱤᱨᱤᱧ ᱱᱟᱹᱜ ᱵᱟᱝ ᱦᱩᱭᱩᱜ ᱛᱟᱯᱮᱭᱟ ᱚᱱᱟ ᱛᱮᱞᱮ ᱠᱟᱸᱪᱟ ᱥᱚᱵᱡᱤ ᱠᱢᱚᱞᱮ ᱪᱟᱥ ᱟᱵᱟᱫᱟ